ᱦᱩᱰᱤᱧ ᱩᱢᱮᱨ ᱠᱷᱚᱱ ᱤᱧ ᱧᱮᱞ ᱟᱠᱟᱫᱟ ᱟᱹᱛᱩ ᱯᱟᱲᱟ ᱠᱚᱨᱮ ᱟᱞᱮᱭᱟᱜ ᱥᱩᱨᱦᱟᱭ ᱯᱚᱨᱚᱵ ᱢᱮᱱᱟᱜᱼᱟ ᱵᱟᱦᱟ ᱯᱚᱨᱚᱵ ᱢᱮᱱᱟᱜᱼᱟ ᱟᱨᱚ ᱟᱭᱢᱟ ᱯᱚᱨᱚᱵ ᱢᱮᱱᱟᱜᱼᱟ ᱚᱱᱟᱨᱮ ᱦᱩᱰᱤᱧ ᱩᱢᱮᱨ ᱠᱷᱚᱱᱟᱜ ᱮᱱᱮᱡ ᱤᱧ ᱧᱮᱞ ᱟᱠᱟᱫᱟ ᱤᱧ ᱜᱚᱜᱚ ᱛᱟᱠᱚ ᱠᱚ ᱮᱱᱮᱡᱼᱟ ᱵᱩᱰᱤᱜᱚ ᱛᱟᱠᱚ ᱠᱚ ᱮᱱᱮᱡ ᱠᱟᱱ ᱛᱟᱦᱮᱸᱜᱼᱟ ᱥᱚᱨᱦᱟᱭ ᱯᱚᱨᱚᱵ ᱨᱮ ᱛᱚ ᱤᱧ ᱦᱚᱸ ᱠᱟᱹᱴᱤᱡ ᱩᱢᱮᱨ ᱠᱷᱚᱱᱟᱜ ᱜᱮ ᱤᱧᱦᱚᱸᱧ ᱮᱱᱮᱡ ᱠᱟᱱ ᱛᱟᱦᱮᱸᱫ ᱜᱮ ᱥᱚᱨᱦᱟᱭ ᱠᱚᱨᱮ ᱵᱟᱦᱟ ᱠᱚᱨᱮ ᱵᱟᱯᱞᱟ ᱠᱚᱨᱮ ᱮᱱᱮᱡᱼ ᱥᱮᱹᱨᱮᱹᱧ ᱨᱮᱜᱮ ᱥᱟᱱᱛᱟᱲᱟᱜ ᱫᱚ ᱨᱟᱹᱥᱠᱟᱹ ᱩᱸᱜ ᱥᱟᱱᱛᱟᱲ ᱦᱚᱲ ᱫᱚ ᱨᱮᱸᱜᱮᱡᱼᱛᱮᱛᱟᱝ ᱫᱮᱭᱟ ᱠᱟᱛᱮᱫ ᱦᱚᱸᱠᱚ ᱨᱟᱹᱥᱠᱟᱹᱭᱟ ᱮᱱᱮᱡ ᱟᱠᱚ ᱵᱟᱯᱞᱟ ᱨᱮᱦᱚᱸ ᱜᱚᱴᱟ ᱧᱤᱫᱟᱹᱭ ᱮᱱᱮᱡᱼᱟ ᱥᱚᱨᱦᱟᱭ ᱠᱚᱨᱮ ᱦᱚᱸ ᱜᱚᱴᱟ ᱧᱤᱫᱟᱹ ᱠᱚ ᱮᱱᱮᱡ ᱠᱟᱱ ᱛᱟᱦᱮᱸᱫᱼᱟ ᱟᱫᱚ ᱡᱟᱦᱟᱸ ᱨᱮᱜᱮᱢ ᱪᱟᱞᱟᱜ ᱡᱟᱦᱟᱱᱟᱜ ᱯᱟᱞᱤ ᱯᱚᱨᱚᱵ ᱮᱱᱮᱡ ᱫᱚ ᱟᱹᱰᱤ ᱨᱟᱹᱥᱠᱟᱹ ᱨᱮᱭᱟᱜ ᱡᱤᱱᱤᱥ ᱠᱟᱱᱟ ᱡᱚᱛᱚᱠᱷᱚᱱ ᱥᱟᱱᱛᱟᱲ ᱡᱟᱹᱛᱤ ᱨᱟᱹᱥᱠᱟᱹ ᱨᱟᱹᱥᱠᱟᱹᱭᱟᱠᱚ ᱮᱱᱮᱡ ᱨᱮ ᱨᱟᱹᱥᱠᱟᱹ ᱞᱮᱠᱷᱟᱱ ᱢᱚᱱ ᱠᱚᱦᱚᱸ ᱢᱚᱸᱡᱽ ᱜᱮ ᱛᱟᱦᱮᱱᱟ ᱯᱟᱞᱤ ᱯᱚᱨᱚᱵ ᱨᱮ ᱨᱟᱹᱥᱠᱟᱹᱭᱟ ᱥᱟᱨᱟ ᱵᱚᱪᱷᱚᱨᱮᱢ ᱠᱟᱹᱢᱤᱭᱟ ᱯᱟᱞᱤ ᱯᱚᱨᱚᱵ ᱨᱮ ᱵᱟᱢ ᱨᱟᱹᱥᱠᱟᱹ ᱞᱮᱠᱷᱟᱱ ᱵᱟᱢ ᱮᱱᱮᱡ ᱞᱮᱱᱠᱷᱟᱱ ᱱᱤᱭᱟᱹ ᱫᱚ ᱟᱵᱟᱨ ᱪᱮᱫ ᱞᱮᱠᱟᱱ ᱡᱤᱵᱚᱱ